ᱚᱠᱛᱚ ᱥᱟᱶ ᱥᱟᱶᱛᱮ ᱡᱟᱦᱟᱸ ᱴᱮᱞᱤ ᱡᱳᱜᱟᱡᱳᱜᱽ ᱨᱮᱱᱟᱜ ᱵᱮᱵᱚᱥᱛᱷᱟ ᱟᱹᱨᱩ ᱯᱷᱮᱨᱟᱜ ᱠᱟᱱᱟ ᱚᱱᱟ ᱫᱚ ᱟᱹᱰᱤ ᱮᱴᱟᱜ ᱧᱚᱜ ᱜᱮ ᱪᱮᱫᱟᱜ ᱥᱮ ᱟᱵᱚ ᱵᱚᱱ ᱧᱮᱞ ᱟᱠᱟᱱᱟ ᱱᱮᱛᱟᱨ ᱴᱮᱞᱤ ᱡᱳᱜᱟᱡᱳᱜ ᱫᱚ ᱢᱤᱫᱴᱟᱝ ᱦᱚᱲ ᱚᱲᱟᱜᱨᱮ ᱫᱩᱲᱩᱵ ᱠᱟᱛᱮᱜ ᱟᱨ ᱢᱤᱫᱴᱮᱱ ᱦᱚᱲ ᱥᱟᱞᱟᱜ ᱩᱱᱤ ᱡᱮ ᱚᱠᱟᱨᱮ ᱢᱮᱱᱟᱭ ᱠᱟᱫᱮᱭᱟ ᱩᱱᱤ ᱥᱟᱶᱛᱮ ᱯᱷᱳᱱᱛᱮ ᱨᱚᱯᱚᱲ ᱠᱟᱛᱮᱜ ᱟᱭᱟᱝ ᱢᱚᱱᱮ ᱨᱮᱱᱟᱜ ᱠᱟᱛᱷᱟ ᱥᱮ ᱟᱭᱟᱝ ᱡᱟᱦᱟᱸ ᱠᱟ ᱢᱤ ᱞᱟ ᱜᱤᱫ ᱛᱮ ᱫᱚᱨᱠᱟᱨ ᱛᱟᱦᱮᱸ ᱠᱟᱱ ᱛᱟᱭᱟ ᱚᱱᱟ ᱠᱚ ᱚᱲᱟᱜ ᱨᱮ ᱫᱩᱲᱩᱵ ᱠᱟᱛᱮᱜ ᱟᱡ ᱡᱷᱚᱛᱚᱭ ᱠᱟᱹᱢᱤ ᱫᱟᱲᱮᱭᱟᱜ ᱠᱟᱱᱟᱭ ᱚᱱᱠᱟᱜᱮ ᱟᱹᱰᱤ ᱠᱤᱪᱷᱩ ᱟᱹᱨᱩ ᱯᱷᱮᱨᱟᱣ ᱠᱟᱱᱟ ᱡᱟᱦᱟᱸ ᱫᱚ ᱱᱤᱛᱚᱜ ᱫᱚ ᱚᱰᱮᱱᱤᱡ ᱦᱚᱲ ᱦᱚᱸ ᱱᱚᱰᱮ ᱠᱷᱚᱱᱮᱢ ᱯᱷᱳᱱ ᱛᱮ ᱥᱮ ᱟᱵᱚ ᱚᱱᱠᱟᱜᱮ ᱠᱚᱢᱯᱤᱭᱩᱴᱟᱨ ᱛᱮᱵᱚᱱ ᱧᱮᱞ ᱧᱟᱢ ᱠᱟᱛᱮᱜ ᱥᱟᱢᱟᱝ ᱥᱟᱢᱟᱝ ᱵᱚᱱ ᱨᱚᱯᱚᱲ ᱫᱟᱲᱮᱭᱟᱜ ᱠᱟᱱᱟ